ᱥᱟᱬᱮᱥ ᱟᱨ ᱞᱟᱹᱜᱟᱹᱱ ᱠᱟᱹᱨᱤ ᱤᱫᱤ ᱠᱟᱛᱮ ᱪᱮᱫ ᱟᱢᱟᱜ ᱢᱩᱜᱽᱫᱷᱚ ᱦᱚᱭᱟᱠᱚ ᱦᱮᱸ ᱢᱩᱜᱽᱫᱷᱚᱭᱟᱠᱚ ᱪᱮᱫ ᱞᱮᱠᱟ ᱯᱚᱱᱰᱤᱛ ᱨᱟᱹᱜᱷᱩᱱᱟᱛᱷ ᱢᱩᱨᱢᱩ ᱩᱱᱤ ᱡᱮ ᱱᱚᱜᱼᱚᱭ ᱚᱞ ᱪᱤᱠᱤ ᱚᱞ ᱟᱠᱟᱫᱟ ᱚᱱᱟ ᱚᱞ ᱪᱤᱠᱤ ᱛᱟᱞᱟᱛᱮ ᱟᱭᱢᱟ ᱟᱵᱚ ᱦᱚᱲ ᱜᱤᱫᱽᱨᱟᱹ ᱛᱮᱦᱮᱧ ᱜᱟᱯᱟ ᱵᱚ ᱚᱞᱚᱜ ᱯᱟᱲᱦᱟᱜ ᱠᱟᱱᱟ ᱱᱚᱣᱟ ᱚᱞ ᱪᱤᱠᱤ ᱛᱟᱞᱟᱛᱮ ᱜᱤ ᱛᱮᱦᱮᱧ ᱜᱟᱯᱟ ᱥᱟᱱᱟᱢᱟᱜ ᱚᱞᱚᱜ ᱯᱟᱲᱦᱟᱣ ᱛᱷᱮᱠᱮ ᱥᱩᱨᱩ ᱠᱚᱨᱮ ᱚᱯᱷᱤᱥ ᱞᱮᱵᱮᱞ ᱥᱟᱱᱟᱢᱟᱜ ᱠᱟᱹᱢᱤ ᱦᱩᱭᱩᱜ ᱠᱟᱱᱟ ᱟᱨ ᱪᱮᱫ ᱯᱚᱱᱰᱤᱛ ᱨᱟᱹᱜᱷᱩᱱᱟᱛᱷ ᱢᱩᱨᱢᱩ ᱱᱚᱜᱼᱚᱭ ᱡᱮ ᱟᱡ ᱚᱞ ᱪᱤᱠᱤ ᱚᱞ ᱚᱴᱚ ᱞᱮᱫ ᱩᱱᱤ ᱚᱱᱟ ᱚᱱᱟ ᱚᱞ ᱪᱤᱠᱤ ᱛᱟᱞᱟᱛᱮ

ᱟᱭᱢᱟ ᱫᱤᱠᱩ ᱜᱤᱫᱽᱨᱟᱹ ᱦᱚᱸ ᱱᱚᱣᱟ ᱚᱞ ᱪᱤᱠᱤ ᱛᱮᱠᱚ ᱚᱞᱚᱜ ᱯᱟᱲᱦᱟᱜ ᱠᱟᱱᱟ ᱟᱨ ᱪᱮᱫ ᱚᱞᱚᱜ ᱯᱟᱲᱦᱟᱣ ᱠᱟᱛᱮ ᱱᱩᱠᱩ ᱠᱚᱦᱚᱸ ᱠᱟᱹᱢᱤ ᱠᱚ ᱧᱟᱢ ᱡᱚᱝᱼᱟᱱ ᱠᱟᱱᱟ

ᱯᱚᱱᱰᱤᱛ ᱨᱟᱹᱜᱷᱩᱱᱟᱛᱷ ᱢᱩᱨᱢᱩ ᱚᱱᱟ ᱚᱞ ᱪᱤᱠᱤ ᱚᱞ ᱞᱮᱫ ᱠᱷᱟᱹᱛᱤᱨ ᱥᱮ ᱵᱟᱱᱟᱣ ᱞᱮᱫ ᱠᱷᱟᱹᱛᱤᱨ ᱩᱱᱤ ᱛᱮᱦᱮᱧ ᱜᱟᱯᱟ ᱯᱚᱱᱚᱛ ᱠᱤ ᱯᱚᱱᱚᱛ ᱨᱮ ᱩᱱᱤᱭᱟᱜ ᱪᱤᱛᱟᱹᱨ ᱛᱟᱞᱟᱨᱮ ᱢᱟᱞᱟ ᱠᱚ ᱟᱨᱡᱟᱣᱟᱭ ᱠᱟᱱᱟ ᱟᱨ ᱟᱭᱟᱜ ᱡᱚᱱᱚᱢ ᱢᱟᱦᱟ ᱥᱟᱶ ᱡᱚᱱᱚᱢ ᱢᱟᱦᱟ ᱥᱮ ᱜᱚᱡᱚᱜ ᱢᱟᱦᱟ ᱨᱮ ᱢᱟᱞᱟ ᱠᱚ ᱟᱨᱟᱣᱟᱭ ᱠᱟᱱᱟ ᱟᱨ ᱯᱚᱱᱰᱤᱛ ᱨᱟᱹᱜᱷᱩᱱᱟᱛᱷ ᱢᱩᱨᱢᱩᱣᱟᱜ ᱱᱚᱣᱟ ᱚᱞ

ᱟᱵᱚ ᱥᱟᱱᱟᱢ ᱥᱟᱱᱛᱟᱲ ᱦᱚᱲ ᱠᱚᱭᱟᱜ ᱢᱚᱱᱮ ᱨᱮ ᱢᱚᱱᱮ ᱨᱮ ᱡᱟᱭᱜᱟᱭ ᱵᱮᱱᱟᱣ ᱟᱠᱟᱫᱟ ᱢᱮᱱᱠᱷᱟᱱ ᱩᱱᱤ ᱫᱚ ᱜᱚᱡ ᱟᱠᱟᱱ ᱨᱮᱦᱚᱸ ᱥᱮ ᱵᱚᱸᱜᱟ ᱛᱟᱞᱟ ᱟᱠᱟᱱ ᱨᱮᱦᱚᱸ ᱩᱱᱤ ᱫᱚ ᱮᱠᱷᱚᱱ ᱫᱚᱭ ᱚᱢᱚᱨ ᱜᱮᱭᱟᱭ ᱟᱵᱚ ᱥᱟᱱᱟᱢ ᱦᱚᱲᱟᱜ ᱢᱚᱱᱮ ᱚᱱᱛᱚᱨ ᱛᱟᱞᱟᱮ ᱵᱟᱥᱟ ᱟᱠᱟᱱᱟ ᱯᱚᱱᱰᱤᱛ ᱢᱩᱨᱢᱩ ᱜᱚᱢᱠᱮ ᱫᱚ ᱟᱨ ᱟᱭᱟᱜ ᱥᱟᱛᱟᱢ ᱠᱚᱫᱚ ᱦᱩᱭᱩᱜ ᱠᱟᱱᱟ ᱫᱟᱲᱮ ᱜᱮ ᱫᱷᱚᱱ ᱵᱤᱫᱩ ᱪᱟᱸᱫᱟᱱ ᱠᱷᱮᱨᱣᱟᱞ ᱵᱤᱨ ᱮᱢᱟᱱ ᱮᱢᱟᱱ ᱥᱟᱛᱟᱢ ᱠᱚ